ᱦᱮᱞᱳ ᱨᱟᱱ ᱫᱚᱠᱟᱱ ᱨᱮᱱ ᱢᱟᱞᱤᱠ ᱦᱮᱸ ᱢᱮᱱᱫᱤᱧ ᱨᱟᱱ ᱠᱚ ᱢᱮᱱᱟᱜ ᱛᱟᱢᱟ ᱞᱟᱡ ᱦᱟᱹᱥᱩᱣᱟᱜ ᱪᱮᱫ ᱧᱩᱛᱩᱢ ᱱᱤᱭᱟᱹ ᱛᱚ ᱠᱮᱢᱤᱠᱮᱞ ᱞᱮᱠᱟᱱᱟᱜ ᱫᱚ ᱵᱟᱝ ᱦᱩᱭᱩᱜᱼᱟ ᱡᱮᱦᱮᱛᱩ ᱞᱟᱡ ᱦᱟᱹᱥᱩ ᱨᱩᱣᱟᱹᱜ ᱠᱟᱱᱟ ᱠᱚ ᱚᱱᱟᱛᱮ ᱥᱮᱠᱚ ᱡᱟᱸᱜᱟ ᱛᱤ ᱠᱚ ᱦᱟᱹᱥᱩ ᱠᱟᱱᱟ ᱥᱮ ᱞᱟᱡ ᱠᱚ ᱦᱟᱹᱥᱩ ᱠᱟᱱᱟ ᱛᱚ ᱠᱮᱢᱤᱠᱮᱞᱟᱜ ᱨᱟᱱ ᱠᱚ ᱡᱚᱢ ᱫᱟᱠᱚ ᱠᱤ ᱩᱱᱠᱩ ᱫᱚ ᱟᱨᱚ ᱦᱚᱲᱢᱚ ᱠᱷᱟᱨᱟᱯᱚᱜ ᱛᱟᱠᱚᱣᱟ ᱥᱮ ᱚᱱᱟ ᱛᱮ ᱟᱭᱩᱨᱵᱮᱫᱤᱠᱟᱜ ᱨᱟᱱ ᱫᱚᱨᱠᱟᱨ ᱠᱟᱱᱟ ᱦᱮᱸ ᱦᱩᱸ ᱦᱩᱸ ᱦᱩᱸ ᱦᱩᱸ ᱪᱮᱫ ᱞᱟᱡ ᱦᱟᱹᱥᱩᱣᱟᱜ ᱨᱟᱱ ᱛᱤᱱᱟᱹᱜ ᱠᱟᱛᱮ ᱫᱟᱢ ᱦᱩᱸ ᱟᱨ ᱡᱟᱸᱜᱟ ᱦᱟᱹᱥᱩᱣᱟᱜ ᱟᱨ ᱵᱚᱦᱚᱜ ᱦᱟᱹᱥᱩᱣᱟᱜ ᱦᱩᱸ ᱚᱱᱟ ᱠᱚ ᱥᱟᱱᱟᱢ ᱟᱭᱩᱨᱵᱮᱫᱤᱠ ᱜᱮ ᱵᱟᱝ ᱛᱟᱦᱞᱮ ᱱᱤᱭᱟᱹᱠᱚ ᱤᱧ ᱜᱟᱯᱟᱧ ᱦᱟᱛᱟᱣᱟ ᱧᱮᱧᱮᱞ ᱪᱟᱞᱟᱜ ᱟᱹᱧ ᱦᱟᱸᱜ ᱤᱧ ᱜᱟᱯᱟ ᱥᱮᱛᱟᱜ ᱪᱟᱞᱟᱜ ᱤᱧ ᱦᱟᱸᱜ ᱧᱮᱞᱟ ᱛᱟᱦᱮᱸ ᱱᱟᱝᱠᱚ ᱦᱮᱸ ᱴᱷᱤᱠᱜᱮᱭᱟ ᱦᱮᱸ ᱛᱟᱞᱦᱮ ᱴᱷᱤᱠᱜᱮᱭᱟ ᱱᱤᱭᱟᱹ ᱠᱚ ᱤᱧ ᱛᱟᱞᱦᱮ ᱜᱟᱯᱟ ᱥᱮᱛᱟᱜ ᱦᱤᱡᱩᱜ ᱤᱧ ᱦᱟᱸᱜ ᱛᱟᱦᱞᱮ ᱫᱚᱦᱚᱭᱫᱤᱧ ᱦᱩᱸ